ᱦᱮᱞᱳ ᱦᱚᱸ ᱰᱟᱭᱵᱚᱨ ᱚᱠᱟᱨᱮ ᱢᱮᱱᱟᱢᱟ ᱜᱟᱹᱰᱤ ᱧᱟᱢᱚᱜᱼᱟ ᱥᱮ ᱵᱟᱝᱜᱮ ᱟᱞᱮ ᱠᱷᱚᱠᱨᱚ ᱠᱷᱚᱱ ᱥᱟᱨᱟᱭᱠᱮᱞᱞᱟ ᱪᱟᱞᱟᱜ ᱨᱮᱭᱟᱜ ᱢᱮᱱᱟᱜᱼᱟ ᱛᱚ ᱱᱤᱛᱚᱜ ᱜᱟᱹᱰᱤ ᱢᱮᱱᱟᱜᱼᱟ ᱛᱚ ᱮᱱᱠᱷᱟᱱ ᱜᱟᱹᱰᱤ ᱛᱤᱨᱮᱢ ᱟᱹᱜᱩᱭᱟ